ᱮᱴᱟᱜ ᱨᱮ ᱫᱟᱬᱟᱱ ᱥᱮᱴᱮᱨᱚᱜ ᱞᱟᱹᱜᱤᱫ ᱥᱟᱭᱠᱮᱞ ᱢᱚᱴᱚᱨ ᱥᱟᱭᱠᱮᱞ ᱯᱩᱱ ᱪᱟᱠᱟ ᱟᱨ ᱵᱟᱝ ᱴᱨᱮᱹᱱ ᱛᱮᱜᱮ ᱫᱟᱬᱟᱱ ᱫᱚ ᱮᱴᱟᱜ ᱨᱮ ᱥᱮᱴᱮᱨᱚᱜ ᱞᱟᱹᱜᱤᱫ ᱪᱟᱞᱟᱜ ᱦᱩᱭᱩᱜᱼᱟ ᱫᱟᱬᱟᱱ ᱨᱮᱱᱟᱜ ᱟᱥᱚᱞ ᱥᱟᱫᱷᱚᱱ ᱫᱚ ᱥᱮᱸᱫᱽᱨᱟ ᱡᱮᱢᱚᱱ ᱱᱚᱣᱟ ᱠᱚᱨᱮᱫ ᱫᱚ ᱵᱤᱨ ᱥᱮᱸᱫᱽᱨᱟ ᱵᱤᱨ ᱨᱮ ᱟᱹᱰᱤᱜᱟᱱ ᱱᱟᱱᱟᱦᱩᱱᱟᱹᱨ ᱡᱚ ᱡᱚᱼᱵᱤᱞᱤ ᱨᱟᱱ ᱞᱟᱹᱜᱤᱫ ᱨᱮᱦᱮᱫ ᱟᱭᱢᱟ ᱱᱚᱝᱠᱟ ᱥᱮᱸᱫᱽᱨᱟ ᱠᱟᱛᱮᱫ ᱟᱹᱜᱩ ᱱᱚᱣᱟᱜᱮ ᱥᱟᱫᱷᱚᱱ ᱨᱮᱱᱟᱜ ᱥᱮᱸᱫᱽᱨᱟ ᱨᱮᱱᱟᱜ ᱥᱟᱫᱷᱚᱱ ᱫᱚ